ᱤᱧᱟᱹᱜ ᱡᱚᱛᱚᱠᱷᱚᱱ ᱥᱚᱨᱮᱥ ᱯᱮᱱᱴᱤᱝ ᱫᱚ ᱛᱟᱦᱮᱸ ᱠᱟᱱᱟ ᱵᱷᱤᱛ ᱯᱚᱛᱟᱣ ᱡᱟᱦᱟᱸ ᱞᱮᱠᱟ ᱵᱷᱤᱛ ᱨᱮ ᱰᱤᱡᱟᱭᱤᱱ ᱛᱟᱦᱮᱱᱤᱧ ᱵᱮᱱᱟᱣᱟ ᱮᱢᱚᱱ ᱥᱚᱨᱮᱥ ᱧᱮᱞᱚᱜᱼᱟ ᱟᱨ ᱮᱢᱚᱱ ᱱᱟᱯᱟᱭ ᱧᱮᱞᱚᱜᱼᱟ ᱫᱚᱢᱮ ᱪᱮᱦᱨᱟ ᱧᱮᱞᱚᱜᱼᱟ ᱟᱨ ᱚᱱᱟᱨᱮ ᱵᱷᱤᱛ ᱨᱮᱭᱟᱜ ᱚᱱᱟ ᱯᱮᱱᱴᱤᱝ ᱵᱮᱱᱟᱣ ᱠᱟᱛᱮᱫ ᱤᱧ ᱱᱚᱝᱠᱟᱧ ᱟᱹᱭᱠᱟᱹᱣᱮᱫᱼᱟ ᱠᱤ ᱟᱨᱦᱚᱸ ᱟᱡ ᱟᱭᱢᱟᱜᱟᱱ ᱟᱹᱛᱩ ᱴᱚᱞᱟ ᱯᱟᱲᱟ ᱨᱮᱱ ᱦᱚᱲᱟᱜ ᱵᱷᱤᱛ ᱨᱮᱦᱚᱸ ᱯᱮᱱᱴᱤᱝ ᱵᱮᱱᱟᱣ ᱠᱟᱛᱮᱫ ᱤᱧ ᱠᱤᱪᱷᱩᱜᱟᱱ ᱠᱟᱹᱣᱰᱤᱧ ᱟᱨᱡᱟᱣ ᱫᱟᱲᱮᱭᱟᱜᱼᱟ ᱪᱮᱫᱟᱜ ᱥᱮ ᱦᱮᱸ ᱱᱮᱛᱟᱨ ᱫᱚ ᱳ ᱯᱮᱱᱴᱤᱝ ᱵᱮᱱᱟᱣ ᱠᱟᱛᱮᱫ ᱦᱚᱸ ᱟᱭᱢᱟ ᱦᱚᱲ ᱟᱭᱢᱟ ᱯᱩᱭᱥᱟᱹ ᱠᱚ ᱠᱟᱢᱟᱣᱮᱫᱼᱟ ᱚᱲᱟᱜ ᱚᱲᱟᱜ ᱨᱮ ᱵᱷᱤᱛ ᱵᱮᱱᱟᱣ ᱵᱷᱤᱛ ᱨᱮ ᱯᱮᱱᱴᱤᱝ ᱵᱮᱱᱟᱣ ᱠᱟᱛᱮᱫ ᱚᱱᱟ ᱠᱷᱟᱹᱛᱤᱨ ᱤᱧ ᱢᱮᱱᱮᱫᱼᱟᱹᱧ ᱤᱧ ᱦᱚᱧ ᱤᱧ ᱚᱸᱰᱮ ᱵᱷᱤᱛ ᱨᱮ ᱯᱮᱱᱴᱤᱝ ᱵᱮᱱᱟᱣ ᱠᱟᱛᱮᱫ ᱟᱹᱰᱤ ᱨᱟᱹᱥᱠᱟᱹᱧ ᱵᱩᱡᱷᱟᱹᱣᱮᱫᱼᱟ ᱚᱱᱟᱨᱮ ᱟᱹᱰᱤᱜᱟᱱ ᱪᱮᱫ ᱤᱧ ᱧᱟᱢ ᱠᱮᱫᱼᱟ ᱡᱮ ᱤᱧᱦᱚᱸ ᱱᱚᱝᱠᱟ ᱜᱮ ᱟᱹᱛᱩ ᱴᱚᱞᱟ ᱯᱟᱲᱟ ᱦᱚᱲᱟᱜ ᱵᱷᱤᱛ ᱨᱮ ᱯᱮᱱᱴᱤᱝ ᱵᱮᱱᱟᱣ ᱠᱟᱛᱮᱫ ᱤᱧ ᱯᱚᱭᱥᱟᱧ ᱟᱨᱡᱟᱣ ᱫᱟᱲᱮᱭᱟᱜᱼᱟ ᱟᱨ ᱥᱮᱬᱟ ᱥᱮᱬᱟ ᱡᱟᱭᱜᱟ ᱨᱮ ᱪᱟᱞᱟᱣ ᱠᱟᱛᱮᱫ ᱟᱭᱢᱟ ᱦᱚᱲᱟᱜ ᱫᱮᱣᱟᱞ ᱨᱮᱦᱚᱧ ᱰᱤᱡᱟᱭᱤᱱ ᱤᱧ ᱫᱟᱲᱮᱭᱟᱜᱼᱟ ᱭᱟ ᱱᱚᱣᱟ ᱠᱚ ᱤᱧ ᱤᱧ ᱟᱹᱰᱤ ᱥᱚᱨᱮᱥ ᱤᱧ ᱵᱩᱡᱷᱟᱹᱣᱟ ᱟᱨ ᱱᱚᱝᱠᱟ ᱟᱭᱢᱟ ᱦᱚᱲᱟᱜ ᱵᱷᱤᱛ ᱨᱮ ᱱᱟᱯᱟᱭ ᱱᱟᱯᱟᱭ ᱯᱮᱱᱴᱤᱝ ᱵᱮᱱᱟᱣ ᱠᱟᱛᱮᱫ